ᱦᱮᱸ ᱤᱧᱟᱹᱜ ᱚᱲᱟᱜ ᱨᱮ ᱴᱚᱭᱞᱮᱴ ᱢᱮᱱᱟᱜᱼᱟ ᱚᱱᱟ ᱫᱚ ᱵᱷᱟᱜᱮ ᱜᱮᱭᱟ ᱪᱮᱫᱟᱜ ᱥᱮ ᱧᱤᱫᱟᱹ ᱧᱩᱛᱟᱹᱛ ᱫᱚ ᱱᱚᱝᱠᱟ ᱵᱟᱦᱨᱮ ᱪᱟᱞᱟᱣ ᱵᱟᱭ ᱜᱟᱱᱚᱜᱼᱟ ᱢᱟᱱᱮ ᱠᱩᱲᱤ ᱦᱚᱯᱚᱱ ᱫᱚ ᱧᱤᱫᱟᱹ ᱧᱩᱛᱟᱹᱛ ᱫᱚ ᱢᱟᱱᱮ ᱪᱮᱫ ᱞᱮᱠᱟ ᱪᱟᱞᱟᱣ ᱠᱟᱛᱮ ᱦᱚᱸ ᱚᱱᱠᱟ ᱪᱤᱞᱤ ᱵᱤᱧ ᱠᱤᱫᱤᱧ ᱠᱚ ᱛᱟᱦᱮᱱᱟ ᱚᱱᱠᱟ ᱡᱤᱵᱽᱼᱡᱚᱱᱛᱩ ᱪᱤᱞᱤ ᱮᱢᱟᱱ ᱠᱚᱠᱚ ᱛᱟᱦᱮᱱᱟ ᱛᱚ ᱵᱟᱢ ᱪᱟᱞᱟᱣ ᱫᱟᱲᱮᱭᱟᱜᱼᱟ ᱛᱚ ᱚᱲᱟᱜ ᱛᱟᱦᱮᱸ ᱞᱮᱱᱠᱷᱟᱱ ᱧᱤᱫᱟᱹ ᱦᱚᱸᱢ ᱪᱟᱞᱟᱣ ᱫᱟᱲᱮᱭᱟᱜᱼᱟ ᱢᱟᱱᱮ ᱡᱟᱦᱟᱸ ᱛᱤᱨᱮ ᱡᱟᱦᱟᱱᱟᱜ ᱚᱥᱩᱵᱤᱫᱷᱟ ᱦᱩᱭᱩᱜᱼᱟ ᱪᱟᱞᱟᱣ ᱫᱟᱲᱮᱭᱟᱜᱼᱟ ᱢᱮᱱᱠᱷᱟᱱ ᱵᱟᱦᱨᱮ ᱫᱚ ᱪᱟᱞᱟᱣ ᱫᱚ ᱵᱟᱭ ᱜᱟᱱᱚᱜᱼᱟ ᱱᱚᱝᱠᱟᱱ ᱚᱱᱠᱟ ᱦᱤᱵᱟᱱᱩ ᱠᱚᱠᱚ ᱛᱟᱦᱮᱱᱟ ᱚᱱᱠᱟᱜᱮ ᱡᱤᱵᱽᱼᱡᱚᱱᱛᱩᱨ ᱠᱚ ᱪᱤᱞᱤ ᱠᱚᱪᱚ ᱛᱟᱦᱮᱱ ᱜᱮᱭᱟ ᱠᱚ ᱛᱚ ᱚᱲᱟᱜ ᱨᱮ ᱛᱟᱦᱮᱸ ᱞᱮᱱᱠᱷᱟᱡ ᱫᱚ ᱵᱷᱟᱜᱮ ᱵᱮᱥ ᱦᱩᱭᱩᱜᱼᱟ ᱛᱚ ᱚᱱᱟᱜᱮ